ᱤᱧ ᱡᱟᱦᱟᱸ ᱡᱚᱢᱟᱜ ᱦᱟᱛᱟᱣ ᱞᱮᱜ ᱟᱹᱧ ᱚᱱᱟ ᱡᱩᱫᱤ ᱵᱟᱝ ᱦᱮᱡ ᱞᱮᱱᱟ ᱴᱟᱭᱤᱢ ᱨᱮ ᱤᱧ ᱚᱱᱞᱟᱭᱤᱱ ᱞᱮᱜ ᱟᱹᱧ ᱤᱠᱷᱟᱹᱭ ᱵᱟᱝ ᱦᱮᱡ ᱞᱮᱱᱟ ᱚᱱᱟ ᱛᱚ ᱚᱱᱟ ᱞᱟᱹᱜᱤᱫ ᱤᱧᱟᱹᱜ ᱯᱩᱭᱥᱟᱹᱲ ᱠᱟᱛᱤᱧ ᱯᱮ ᱟᱨ ᱵᱟᱝᱠᱷᱟᱱ ᱫᱚ ᱮᱴᱟᱜᱼᱟ ᱚᱱᱟ ᱧᱩᱛᱩᱢᱛᱮ ᱟᱹᱜᱩ ᱟᱹᱧ ᱯᱮ ᱟᱨ ᱵᱟᱠᱷᱟᱱ ᱫᱚ ᱤᱧ ᱫᱚ ᱟᱨ ᱮᱠᱥᱮᱱ ᱤᱧ ᱦᱟᱛᱟᱣᱟ ᱚᱱᱟ ᱚᱱᱟ ᱞᱟᱹᱜᱤᱫ ᱯᱩᱞᱤᱥ ᱛᱷᱟᱱᱟ ᱨᱮ ᱠᱮᱥ ᱟᱹᱧ ᱱᱚᱣᱟ ᱫᱚ ᱪᱮᱫᱟᱜ ᱥᱮ ᱠᱤ ᱤᱧ ᱯᱩᱭᱥᱟᱹᱧ ᱮᱢ ᱠᱟᱹᱜ ᱟᱹᱧ ᱟᱨ ᱛᱚ ᱤᱧ ᱮᱴᱟᱜ ᱞᱮᱠᱟᱱᱟᱜ ᱯᱮ ᱟᱹᱜᱩ ᱟᱹᱧ ᱠᱟᱱᱟ ᱴᱟᱭᱤᱢ ᱨᱮ ᱵᱟᱯᱮ ᱮᱢᱟᱹᱧ ᱠᱟᱱᱟ ᱛᱚ ᱚᱱᱟ ᱞᱟᱹᱜᱤᱫ ᱤᱧ ᱱᱚᱣᱟ ᱨᱮ ᱟᱯᱮ ᱱᱮᱜᱮᱴᱤᱵᱷ ᱮᱭᱟᱜᱟᱯᱮ ᱛᱚ ᱚᱱᱟ ᱞᱟᱹᱜᱤᱫ ᱚᱱᱟᱨᱮ ᱮᱠᱥᱚᱱᱤᱧ ᱦᱟᱛᱟᱣᱟᱹᱧ ᱚᱱᱟ ᱞᱟᱹᱜᱤᱫ